ᱱᱚᱶᱟ ᱡᱟᱦᱟᱸ ᱦᱟᱹᱠᱩ ᱥᱟᱵ ᱤᱧ ᱪᱟᱞᱟᱜᱼᱟ ᱡᱚᱠᱷᱚᱱ ᱩᱱ ᱫᱚ ᱵᱮᱵᱚᱦᱟᱨᱟᱹᱧ ᱯᱟᱴᱟ ᱜᱷᱩᱜᱤ ᱥᱤᱭᱟᱹᱲᱟ ᱱᱚᱶᱟ ᱠᱚ ᱟᱫᱚ ᱦᱟᱹᱠᱩ ᱚᱰᱟᱣ ᱦᱩᱭᱩᱜᱼᱟ ᱜᱷᱟᱴᱤ ᱨᱮ ᱦᱟᱹᱠᱩ ᱠᱚ ᱡᱷᱟᱹᱞᱤᱜᱼᱟ ᱟᱫᱚ ᱩᱱᱠᱩ ᱦᱟᱹᱠᱩ ᱠᱚ ᱡᱷᱟᱹᱞᱤ ᱞᱮᱱᱠᱷᱟᱱ ᱟᱫᱚ ᱩᱱᱠᱩ ᱦᱟᱹᱠᱩ ᱚᱲᱟᱜ ᱛᱤᱧ ᱟᱹᱜᱩ ᱠᱚᱣᱟ ᱟᱫᱚ ᱢᱤᱫᱼᱵᱟᱨ ᱥᱮᱨᱢᱟ ᱢᱤᱫᱼᱵᱟᱨ ᱥᱮᱨᱢᱟ ᱨᱮ ᱱᱚᱶᱟ ᱫᱚ ᱚᱠᱟᱞᱮᱠᱟ ᱵᱚᱫᱚᱞᱟᱠᱟᱱᱟ ᱟᱫᱚ ᱢᱤᱫᱼᱵᱟᱨ ᱥᱮᱨᱢᱟ ᱫᱚ ᱱᱚᱶᱟ ᱫᱚ ᱚᱠᱟᱞᱮᱠᱟ ᱵᱚᱫᱚᱞᱟᱠᱟᱱᱟ ᱱᱚᱶᱟ ᱫᱚ ᱫᱟᱜ ᱦᱚᱸ ᱵᱟᱭ ᱫᱟᱜ ᱡᱟᱲᱤ ᱦᱚᱸ ᱠᱚᱢ ᱜᱮᱭᱟ ᱦᱟᱹᱠᱩ ᱠᱚᱦᱚᱸ ᱚᱱᱠᱟ ᱵᱟᱹᱭᱦᱟᱹᱲ ᱨᱮ ᱵᱟᱝᱠᱚ ᱨᱟᱠᱟᱵ ᱟᱠᱟᱱᱟ ᱚᱱᱟᱛᱮ ᱦᱟᱹᱠᱩ ᱠᱚᱦᱚᱸ ᱥᱟᱵ ᱫᱚ ᱵᱟᱝ ᱦᱩᱭᱟᱠᱟᱱᱟ ᱟᱫᱚ ᱢᱤᱫᱼᱵᱟᱨ ᱥᱮᱨᱢᱟ ᱞᱟᱦᱟ ᱨᱮ ᱦᱟᱹᱠᱩ ᱥᱟᱵ ᱚᱠᱟᱞᱮᱠᱟ ᱛᱟᱦᱮᱸ ᱠᱟᱱᱟ ᱟᱫᱚ ᱞᱟᱦᱟ ᱥᱮᱨᱢᱟ ᱱᱚᱝᱠᱟ ᱜᱮ ᱫᱟᱜ ᱡᱟᱹᱲᱤ ᱠᱚ ᱡᱟᱹᱥᱛᱤ ᱦᱩᱭ ᱞᱮᱱᱟ ᱟᱨ ᱱᱚᱝᱠᱟ ᱯᱟᱴᱟ ᱚᱰᱟᱣ ᱠᱚᱦᱚᱸ ᱴᱷᱤᱠ ᱜᱮ ᱡᱟᱦᱟᱸ ᱨᱮᱜᱮᱢ ᱟᱰᱟᱣ ᱚᱸᱰᱮ ᱜᱮ ᱦᱟᱹᱠᱩ ᱠᱚ ᱡᱷᱟᱹᱞᱤᱜ ᱛᱟᱦᱮᱸᱫᱼᱟ ᱚᱱᱟᱛᱮ ᱦᱟᱹᱠᱩ ᱥᱟᱵ ᱫᱚ ᱵᱷᱟᱹᱞᱤ ᱜᱮ ᱛᱟᱦᱮᱸ ᱠᱟᱱᱟ